ᱦᱳᱭ ᱤᱧ ᱥᱠᱩᱞ ᱨᱮ ᱯᱮᱱᱴᱤᱝ ᱤᱧ ᱪᱮᱫ ᱟᱠᱟᱱᱟ ᱦᱩᱰᱤᱧ ᱥᱚᱢᱚᱭ ᱨᱮᱜᱮ ᱟᱞᱮ ᱥᱠᱩᱞ ᱨᱮ ᱢᱟᱱᱮ ᱯᱮᱱᱴᱤᱝ ᱠᱚᱢᱯᱤᱴᱤᱥᱚᱱ ᱦᱩᱭᱮᱱᱟ ᱩᱱ ᱥᱚᱢᱚᱭ ᱤᱧ ᱯᱮᱱᱴᱤᱝ ᱨᱮ ᱯᱷᱟᱥᱴ ᱤᱧ ᱦᱮᱡ ᱞᱮᱱᱟ ᱛᱟᱦᱮᱱ ᱟᱨ ᱟᱞᱮ ᱥᱠᱩᱞ ᱨᱮᱱᱤᱡ ᱡᱟᱦᱟᱸᱭ ᱢᱟᱥᱴᱟᱨ ᱠᱟᱱᱟᱭ ᱩᱱᱤ ᱤᱧ ᱟᱹᱰᱤ ᱵᱮᱥ ᱮ ᱥᱟᱨᱦᱟᱣ ᱞᱮᱫᱤᱧᱟᱹ ᱛᱟᱦᱮᱸ ᱟᱨ ᱡᱟᱦᱟᱸ ᱤᱧᱟᱹᱜ ᱮᱠᱯᱮᱨᱤᱭᱮᱱᱥ ᱮ ᱧᱮᱞ ᱠᱮᱜᱼᱟ ᱡᱟᱦᱟᱸ ᱤᱧᱟᱹᱜ ᱯᱮᱱᱴᱤᱝ ᱨᱮᱱᱟᱜ ᱤᱭᱟᱹ ᱠᱟᱱᱟ ᱢᱟᱱᱮ ᱯᱮᱱᱴᱤᱝ ᱠᱟᱱᱟ ᱡᱟᱦᱟᱸ ᱦᱤᱥᱟᱹᱵ ᱠᱟᱛᱮ ᱤᱧᱤᱧ ᱯᱮᱱᱴ ᱞᱟᱜ ᱛᱟᱦᱮᱸᱫ ᱢᱟᱱᱮ ᱟᱹᱰᱤ ᱠᱩᱥᱤ ᱟᱫᱟᱭ ᱢᱤᱫᱴᱟᱹᱝ ᱵᱩᱨᱩ ᱨᱮ ᱪᱟᱸᱫᱚᱭ ᱨᱟᱠᱟᱵ ᱠᱟᱱᱟ ᱟᱨ ᱚᱱᱟ ᱥᱩᱨ ᱨᱮ ᱪᱮᱬᱮ ᱠᱚ ᱩᱰᱟᱹᱜ ᱠᱟᱱᱟ ᱟᱨ ᱚᱱᱟ ᱵᱩᱨᱩ ᱫᱷᱟᱨᱮ ᱛᱮ ᱞᱟᱛᱟᱨ ᱛᱮ ᱢᱤᱫᱴᱟᱹᱝ ᱜᱟᱰᱟ ᱞᱤᱜᱤᱱ ᱠᱟᱱᱟ ᱚᱱᱟ ᱯᱮᱱᱴᱤᱝ ᱤᱧ ᱛᱮᱭᱟᱨ ᱞᱟᱜ ᱛᱟᱦᱮᱱ ᱤᱧᱟᱹᱜ ᱯᱷᱟᱥᱴ ᱯᱮᱱᱴᱤᱝ ᱠᱟᱱᱟ ᱚᱱᱟᱜᱮ ᱟᱨ ᱚᱱᱟᱜᱮ ᱚᱱᱟ ᱥᱠᱩᱞ ᱨᱮᱱᱤᱡ ᱡᱟᱦᱟᱸᱭ ᱛᱟᱞᱮ ᱦᱮᱰ ᱢᱟᱥᱴᱟᱨ ᱠᱟᱱᱟᱭ ᱩᱱᱤ ᱟᱹᱰᱤ ᱡᱳᱨᱮ ᱠᱩᱥᱤᱭᱟᱫᱟ ᱟᱨ ᱤᱧ ᱮ ᱥᱟᱨᱦᱟᱣ ᱠᱤᱫᱤᱧᱟ ᱢᱤᱫᱴᱮᱱ ᱩᱱᱠᱷᱚᱱ ᱤᱧ ᱟᱹᱰᱤ ᱚᱱᱟ ᱜᱮ ᱟᱹᱰᱤ ᱠᱩᱥᱤᱧ ᱵᱩᱡᱷᱟᱹᱣ ᱞᱟᱜ ᱛᱟᱦᱮᱱ ᱩᱱ ᱥᱚᱢᱚᱭ ᱠᱤ ᱤᱧ ᱯᱷᱟᱥᱴ ᱤᱧ ᱦᱮᱡ ᱞᱮᱱᱟ ᱛᱟᱦᱮᱱ